ᱵᱟᱸᱠᱩᱲᱟ ᱦᱚᱱᱚᱛ ᱨᱮᱭᱟᱜ ᱠᱤᱪᱷᱩ ᱛᱷᱟᱹᱱᱤᱛ ᱨᱚᱯᱷᱟ ᱫᱚᱦᱚᱭ ᱞᱟᱹᱜᱤᱫ ᱛᱮ ᱯᱩᱭᱞᱩ ᱛᱮ ᱫᱟᱹᱨᱤ ᱨᱚᱦᱚᱭ ᱦᱩᱭ ᱟᱵᱚᱱᱟ ᱤᱱᱟᱹ ᱛᱟᱭᱚᱢ ᱯᱞᱟᱥᱴᱤᱠ ᱵᱮᱵᱚᱦᱟᱨ ᱵᱟᱝ ᱜᱟᱱᱚᱜᱼᱟ ᱤᱱᱟᱹ ᱛᱟᱭᱚᱢ ᱨᱟᱥᱟᱭᱱᱤᱠ ᱥᱟᱨ ᱵᱮᱵᱚᱦᱟᱨ ᱵᱟᱝ ᱜᱟᱱᱚᱜᱼᱟ ᱱᱚᱣᱟ ᱠᱚᱵᱚᱱ ᱠᱚᱨᱟᱣ ᱞᱮᱠᱷᱟᱱ ᱥᱤᱨᱡᱚᱱ ᱥᱚᱢᱯᱚᱛᱛᱤ ᱟᱨ ᱵᱚᱥᱛᱩ ᱛᱚᱱᱛᱨᱚ ᱦᱚ ᱵᱮᱥ ᱨᱮ ᱛᱟᱦᱮᱱᱟ ᱪᱮᱫᱟᱜ ᱥᱮ ᱫᱟᱨᱮ ᱵᱚᱱ ᱨᱚᱦᱚᱭ ᱞᱮᱠᱷᱟᱱ ᱚᱠᱥᱤᱡᱮᱱ ᱵᱚᱱ ᱧᱟᱢᱟ ᱤᱱᱟᱹ ᱛᱟᱭᱚᱢ ᱫᱟᱨᱮ ᱠᱷᱚᱱ ᱱᱟᱱᱟ ᱦᱩᱱᱟᱹᱨ ᱥᱟᱠᱟᱢ ᱥᱟᱦᱟᱱ ᱱᱚᱣᱟ ᱠᱚ ᱵᱚᱱ ᱧᱟᱢᱟ ᱥᱟᱶᱛᱮ ᱯᱚᱨᱤᱵᱮᱥ ᱦᱚᱸ ᱟᱹᱰᱤ ᱢᱚᱡᱽ ᱨᱮ ᱛᱟᱦᱮᱱᱟ ᱟᱨ ᱥᱟᱶᱛᱮ ᱨᱟᱥᱟᱭᱱᱤᱠ ᱥᱟᱨ ᱡᱟᱦᱟᱸ ᱵᱮᱵᱚᱦᱟᱨ ᱮᱫᱟ ᱵᱚᱱ ᱚᱱᱟ ᱵᱮᱵᱚᱦᱟᱨ ᱞᱮᱠᱷᱟᱱ ᱦᱟᱥᱟ ᱨᱮᱱ ᱞᱮᱱᱰᱮᱫ ᱜᱚᱝᱜᱷᱟ ᱥᱤᱛᱩᱠ ᱱᱩᱠᱩ ᱠᱚᱠᱚ ᱜᱩᱡᱩᱜᱼᱟ ᱟᱨ ᱥᱟᱶᱛᱮ ᱫᱤᱱᱟᱹᱢ ᱫᱤᱱ ᱨᱟᱥᱟᱭᱱᱤᱠ ᱥᱟᱨ ᱵᱮᱵᱚᱦᱟᱨ ᱠᱟᱛᱮᱜ ᱦᱟᱥᱟ ᱨᱮᱭᱟᱜ ᱩᱨᱵᱚᱨᱚᱛᱟ ᱱᱚᱥᱴᱚᱜ ᱠᱟᱱᱟ ᱱᱚᱝᱠᱟ ᱞᱮᱠᱟᱛᱮ ᱵᱚᱥᱛᱩ ᱛᱚᱱᱛᱨᱚ ᱦᱚᱸ ᱦᱮᱞᱢᱮᱞᱚᱜ ᱠᱟᱱᱟ ᱟᱨ ᱥᱟᱶᱛᱮ ᱯᱞᱟᱥᱴᱤᱠ ᱯᱞᱟᱥᱴᱤᱠ ᱵᱮᱵᱚᱦᱟᱨ ᱞᱮᱠᱷᱟᱱ ᱫᱚ ᱚᱱᱟ ᱫᱚ ᱦᱟᱥᱟ ᱥᱟᱶ ᱵᱟᱝ ᱢᱮᱥᱟᱜᱼᱟ ᱚᱱᱟ ᱫᱚ ᱡᱩᱜᱮ ᱡᱩᱜᱮ ᱛᱟᱦᱮᱱ ᱜᱮᱭᱟ ᱵᱟᱢ ᱨᱟᱯᱟᱜ ᱜᱤᱰᱤ ᱞᱮᱠᱷᱟᱱ ᱚᱱᱠᱟ ᱜᱮ ᱛᱟᱦᱮᱱᱟ ᱡᱩᱜᱮ ᱡᱩᱜᱮ ᱛᱚ ᱱᱚᱝᱠᱟᱞᱮᱠᱟᱛᱮ ᱦᱟᱥᱟ ᱨᱮᱭᱟᱜ ᱩᱨᱵᱚᱨᱚᱛᱟ ᱦᱚᱸ ᱠᱷᱟᱨᱟᱵᱚᱜ ᱠᱟᱱᱟ ᱚᱱᱟ ᱫᱩᱥᱤᱛᱚᱜ ᱠᱟᱱᱟ ᱱᱚᱝᱠᱟ ᱞᱮᱠᱟᱛᱮ ᱦᱟᱥᱟ ᱨᱮᱱᱟᱜ ᱵᱟᱥᱛᱩ ᱛᱚᱱᱛᱨᱚ ᱥᱟᱶᱛᱮ ᱱᱚᱣᱟ ᱞᱟᱭᱚᱝ ᱨᱮᱭᱟᱜ ᱵᱟᱥᱛᱩ ᱛᱚᱱᱛᱨᱚ ᱦᱚᱸ ᱮᱥᱮᱨ ᱨᱮ ᱯᱟᱲᱟᱜ ᱠᱟᱱᱟ ᱟᱨ ᱤᱧᱟᱹᱜ ᱴᱚᱴᱷᱟ ᱨᱮ ᱞᱟᱭᱚᱱ ᱡᱚᱛᱚᱱ ᱞᱟᱹᱜᱤᱫ ᱛᱮᱫᱚ ᱯᱩᱭᱞᱚ ᱛᱚ ᱤᱧᱟᱹᱜ ᱟᱥᱮ ᱯᱟᱥᱮ ᱡᱷᱩᱯ ᱡᱷᱟᱲ ᱫᱟᱹᱨᱤ ᱱᱟᱹᱲᱤ ᱠᱚᱧ ᱢᱟᱜ ᱥᱟᱯᱷᱟᱭᱟ ᱤᱱᱟᱹ ᱥᱟᱶ ᱛᱮ ᱚᱲᱟᱜ ᱥᱩᱨ ᱥᱩᱯᱩᱨ ᱡᱟᱦᱟᱸ ᱨᱮ ᱰᱚᱵᱷᱟᱜ ᱢᱮᱱᱟᱜᱼᱟ ᱫᱟᱜ ᱡᱚᱢᱟᱣᱟᱠᱟᱱᱟ ᱚᱱᱟ ᱡᱚᱢᱟᱣᱫᱟᱜ ᱤᱧ ᱥᱟᱯᱷᱟᱭᱟ ᱯᱚᱨᱤᱥᱠᱟᱨ ᱫᱚᱦᱚ ᱠᱟᱛᱮᱜ ᱯᱚᱨᱤᱥᱠᱟᱨ ᱫᱚᱦᱚ ᱨᱮᱱᱟᱜ ᱤᱧ ᱪᱮᱥᱴᱷᱟᱭᱟ ᱤᱱᱟᱹᱛᱟᱭᱚᱢ ᱱᱚᱜᱽᱨᱟ ᱠᱚ ᱟᱵᱚᱨᱡᱚᱱᱟ ᱠᱚ ᱚᱱᱟ ᱠᱩ ᱥᱟᱯᱷᱟ ᱥᱟᱯᱷᱟ ᱠᱟᱛᱮᱜ ᱤᱧ ᱫᱚᱦᱚᱭᱟ ᱱᱚᱝᱠᱟ ᱞᱮᱠᱟᱛᱮ ᱤᱧᱟᱹᱜ ᱥᱩᱨ ᱥᱩᱯᱩᱨ ᱞᱟᱭᱚᱝ ᱫᱚᱧ ᱡᱚᱛᱚᱱᱟ